ᱦᱮᱸ ᱦᱮᱞᱳ ᱜᱚᱢᱠᱮ ᱱᱚᱣᱟ ᱯᱮᱱ ᱠᱟᱨᱰ ᱚᱯᱤᱥ ᱠᱟᱱᱟ ᱟᱹᱞᱤᱧ ᱯᱮᱱ ᱠᱟᱨᱰ ᱚᱯᱤᱥ ᱨᱮᱞᱤᱧ ᱯᱷᱳᱱ ᱮᱫ ᱛᱟᱦᱮᱸᱫ ᱛᱳ ᱟᱹᱞᱤᱧ ᱯᱮᱱ ᱠᱟᱨᱰ ᱞᱟᱹᱜᱤᱫ ᱢᱤᱫ ᱦᱟᱯᱛᱟ ᱜᱟᱱ ᱦᱩᱭᱱᱟ ᱮᱯᱞᱟᱭ ᱠᱟᱫ ᱞᱤᱧ ᱠᱤᱱᱛᱩ ᱱᱤᱛᱚᱜ ᱫᱷᱟᱹᱨᱤᱡ ᱛᱮ ᱚᱱᱟ ᱵᱟᱹᱞᱤᱧ ᱧᱟᱢ ᱠᱟᱜᱼᱟ ᱟᱫᱚ ᱚᱱᱟᱜᱮ ᱯᱮᱱ ᱠᱟᱨᱰ ᱦᱩᱭ ᱟᱠᱟᱱᱟ ᱥᱮ ᱵᱟᱭ ᱦᱩᱭ ᱟᱠᱟᱱᱟ ᱟᱹᱞᱤᱧ ᱫᱚ ᱚᱱ ᱚᱱᱟ ᱵᱟᱰᱟᱭ ᱥᱟᱱᱟᱭᱮᱫ ᱞᱤᱧᱟ ᱪᱤᱠᱟᱹᱛᱮ ᱟᱹᱞᱤᱧ ᱯᱮᱱ ᱠᱟᱨᱰ ᱤᱫᱤ ᱠᱟᱛᱮᱫ ᱟᱹᱰᱤᱜᱟᱱ ᱠᱟᱹᱢᱤ ᱛᱟᱹᱞᱤᱧ ᱢᱮᱱᱟᱜᱼᱟ ᱟᱨ ᱯᱮᱱ ᱠᱟᱨᱰ ᱵᱟᱝᱛᱮ ᱪᱮᱫ ᱦᱚᱸ ᱡᱟᱦᱟᱱᱟᱜ ᱡᱤᱱᱤᱥ ᱚᱱᱠᱟ ᱠᱟᱹᱢᱤ ᱜᱮ ᱵᱟᱹᱞᱤᱧ ᱠᱚᱨᱟᱣ ᱫᱟᱲᱮᱭᱟᱜ ᱠᱟᱱᱟ ᱟᱫᱚ ᱚᱱᱟ ᱛᱮᱞᱤᱧ ᱢᱮᱱᱮᱫᱼᱟ ᱯᱮᱱ ᱠᱟᱨᱰ ᱛᱤᱱᱟᱹᱜ ᱫᱤᱱ ᱵᱷᱤᱛᱤᱨ ᱨᱮ ᱦᱩᱭᱩᱜᱼᱟ ᱟᱨ ᱛᱤᱱᱟᱹᱜ ᱫᱤᱱ ᱜᱟᱱ ᱚᱱᱟ ᱠᱟᱹᱢᱤ ᱞᱟᱹᱜᱤᱫ ᱛᱮ ᱞᱟᱜᱟᱜᱼᱟ ᱟᱨ ᱛᱤᱱᱟᱹᱜ ᱫᱤᱱ ᱟᱱᱟᱝ ᱟᱹᱞᱤᱧ ᱚᱱᱟ ᱯᱮᱱ ᱠᱟᱨᱰ ᱞᱤᱧ ᱧᱟᱢ ᱫᱟᱲᱮᱭᱟᱜᱼᱟ ᱪᱤᱠᱟᱹᱛᱮ ᱟᱹᱞᱤᱧ ᱦᱚᱸ ᱟᱹᱰᱤ ᱞᱟᱹᱠᱛᱤ ᱠᱟᱜ ᱞᱤᱧ ᱟᱨ ᱟᱹᱰᱤ ᱞᱟᱹᱠᱛᱤ ᱨᱮ ᱞᱟᱜᱟᱜᱼᱟ ᱚᱱᱟ ᱤᱫᱤ ᱠᱟᱛᱮᱫ ᱟᱹᱞᱤᱧ ᱞᱤᱧ ᱢᱮᱱᱮᱫᱼᱟ ᱡᱮ ᱞᱚᱜᱚᱱ ᱫᱷᱟᱨᱟ ᱦᱩᱱᱟᱹᱝ ᱯᱮᱱ ᱠᱟᱨᱰ ᱦᱩᱭ ᱠᱚᱜᱼᱟ ᱮᱱᱠᱷᱟᱱ ᱫᱚ ᱟᱹᱞᱤᱧ ᱦᱚᱸ ᱟᱹᱰᱤᱜᱟᱱ ᱠᱟᱹᱢᱤ ᱨᱮᱞᱤᱧ ᱞᱟᱜᱟᱣ ᱫᱟᱲᱮᱭᱟᱜᱼᱟ ᱪᱤᱠᱟᱹᱛᱮ ᱯᱮᱱ ᱠᱟᱨᱰ ᱵᱟᱝᱠᱷᱟᱱ ᱟᱹᱞᱤᱧ ᱡᱟᱦᱟᱱᱟᱜ ᱠᱟᱹᱢᱤ ᱪᱮᱫ ᱦᱚᱸ ᱵᱟᱹᱞᱤᱧ ᱫᱟᱲᱮᱭᱟᱜ ᱠᱟᱱᱟ ᱚᱱᱮ ᱚᱱᱟ ᱤᱫᱤ ᱠᱟᱛᱮᱫ ᱞᱤᱧ ᱢᱮᱱᱮᱫᱼᱟ ᱟᱯᱮ ᱡᱩᱫᱤ ᱦᱩᱱᱟᱹᱝ ᱟᱹᱰᱤ ᱞᱚᱜᱚᱱ ᱚᱱᱟ ᱯᱮᱱ ᱠᱟᱨᱰ ᱯᱮ ᱵᱮᱱᱟᱣ ᱟᱹᱞᱤᱧᱟᱹ ᱢᱮᱱᱠᱷᱟᱱ ᱟᱹᱞᱤᱧ ᱦᱚᱸ ᱟᱹᱰᱤ ᱞᱚᱜᱚᱱ ᱦᱩᱱᱟᱹᱝ ᱡᱟᱦᱟᱱᱟᱜ ᱠᱟᱹᱢᱤ ᱨᱮᱞᱤᱧ ᱞᱟᱜᱟᱣ ᱫᱟᱲᱮᱭᱟᱜᱼᱟ ᱚᱱᱮ ᱚᱱᱟ ᱛᱮᱞᱤᱧ ᱢᱮᱱᱮᱫᱼᱟ ᱡᱮᱢᱚᱱ ᱟᱯᱮ ᱟᱹᱰᱤ ᱞᱚᱜᱚᱱ ᱫᱷᱟᱨᱟ ᱚᱱᱟ ᱯᱮᱱ ᱠᱟᱨᱰ ᱯᱮ ᱵᱮᱱᱟᱣ ᱟᱹᱞᱤᱧᱟ ᱚᱱ ᱚᱱᱟ ᱟᱹᱞᱤᱧ ᱞᱤᱧ ᱢᱮᱱᱮᱫᱼᱟ ᱡᱮ ᱢᱮᱱᱛᱮ ᱟᱨ ᱛᱤᱱᱟᱹᱝ ᱫᱤᱱ ᱵᱷᱤᱛᱨᱤ ᱨᱮ ᱯᱮᱱ ᱠᱟᱨᱰ ᱵᱮᱱᱟᱜᱼᱟ ᱚᱱᱟ ᱞᱟᱹᱭ ᱟᱹᱞᱤᱧ ᱯᱮ ᱟᱨ ᱞᱚᱜᱚᱱ ᱫᱷᱟᱨᱟ ᱡᱟᱛᱮ ᱞᱤᱧ ᱧᱟᱢ ᱫᱟᱲᱮᱭᱟᱜᱼᱢᱟ ᱦᱚᱸ ᱴᱷᱤᱠ ᱜᱮᱭᱟ ᱛᱚᱵᱮ ᱤᱱᱠᱟᱹ ᱜᱮᱞᱤᱧ ᱫᱚᱦᱚᱭᱮᱫᱼᱟ